ᱤᱧ ᱫᱚ ᱥᱤᱢ ᱡᱤᱞ ᱫᱚ ᱟ ᱰᱤ ᱡᱳᱨ ᱤᱧ ᱠᱩᱥᱤᱭᱟᱜᱼᱟ ᱟᱨ ᱥᱤᱢ ᱡᱤᱞ ᱡᱚᱢ ᱠᱟᱛᱮᱫ ᱫᱚ ᱢᱟᱱᱮ ᱪᱮᱫ ᱦᱚᱸ ᱦᱚᱲᱢᱚ ᱨᱮ ᱠᱷᱚᱛᱤ ᱵᱟᱝ ᱦᱤᱡᱩᱜᱼᱟ ᱚᱱᱟ ᱠᱷᱟᱛᱤᱨ ᱥᱤᱢ ᱡᱤᱞ ᱫᱚ ᱟᱰᱤ ᱡᱳᱨᱤᱧ ᱠᱩᱥᱤᱭᱟᱜᱼᱟ